ᱡᱮᱢᱚᱱ ᱠᱟᱨᱮᱱ ᱦᱚᱸ ᱟᱨ ᱟᱹᱰᱤ ᱟᱭᱢᱟ ᱞᱮᱠᱟᱱ ᱡᱮᱢᱚᱱ ᱤᱥᱤᱱ ᱵᱟᱥᱟᱝ ᱞᱟᱹᱜᱤᱫ ᱦᱚᱸ ᱜᱮᱥ ᱥᱤᱞᱤᱱᱰᱟᱨ ᱵᱮᱵᱚᱦᱟᱨ ᱟᱠᱟᱱᱟ ᱟᱨ ᱟᱥᱟᱲ ᱵᱚᱸᱜᱟ ᱨᱮᱦᱚᱸ ᱵᱮᱵᱚᱦᱟᱨ ᱦᱩᱭᱩᱜᱼᱟ ᱫᱟᱜ ᱡᱟᱹᱯᱩᱫ ᱨᱮ